ᱥᱟᱱᱛᱟᱞᱤ ᱨᱚᱲ ᱫᱚ ᱟᱹᱰᱤ ᱢᱚᱡᱽ ᱨᱚᱲ ᱠᱟᱱ ᱛᱟᱵᱳᱱᱟ ᱥᱟᱱᱛᱟᱞᱤ ᱨᱚᱲ ᱛᱮᱜᱮ ᱵᱚᱱ ᱵᱩᱡᱷᱟᱹᱭᱟ ᱥᱟᱱᱛᱟᱞᱤ ᱨᱚᱲ ᱛᱮᱜᱮ ᱯᱮᱲᱟ ᱠᱩᱴᱩᱢ ᱠᱚᱵᱚᱱ ᱟᱛᱟᱝ ᱠᱚᱣᱟ ᱢᱮᱞᱟ ᱴᱷᱮᱞᱟ ᱡᱟᱦᱟᱸ ᱨᱮᱜᱮ ᱵᱚᱱ ᱪᱟᱞᱟᱜ ᱥᱟᱶᱛᱟᱞᱤ ᱛᱮᱜᱮ ᱵᱚᱱ ᱨᱚᱲᱟ ᱚᱱᱟ ᱛᱮᱜᱮ ᱢᱟᱹᱱ ᱠᱚ ᱮᱢᱟᱣ ᱛᱟᱵᱚᱱᱟ